ᱦᱮᱸ ᱤᱧ ᱨᱮᱱ ᱟᱭᱢᱟ ᱜᱟᱛᱮ ᱠᱚ ᱦᱮᱱᱟᱜ ᱠᱚᱣᱟ ᱡᱟᱦᱟᱭ ᱫᱚ ᱥᱟᱸᱜᱷᱟᱨᱤᱭᱟᱹ ᱠᱚ ᱪᱟᱞᱟᱣ ᱵᱟᱲᱟ ᱟᱠᱟᱱᱟ ᱟᱨ ᱤᱧ ᱦᱚᱸ ᱩᱱᱠᱩ ᱥᱟᱞᱟᱜ ᱤᱧ ᱫᱩᱲᱩᱵ ᱯᱟᱱᱛᱮ ᱵᱟᱲᱟ ᱟᱠᱟᱱ ᱜᱮᱭᱟ ᱟᱨ ᱠᱩᱞᱤ ᱦᱚᱧ ᱠᱩᱞᱤ ᱵᱟᱲᱟ ᱟᱠᱟᱫ ᱠᱚᱜᱮᱭᱟ ᱡᱮᱢᱚᱱ ᱠᱤᱪᱷᱩ ᱫᱤᱱ ᱟᱜᱮ ᱨᱮ ᱵᱳᱞᱯᱩᱨ ᱥᱟᱱᱛᱤᱱᱤᱠᱮᱛᱚᱱ ᱠᱚ ᱪᱟᱞᱟᱣ ᱞᱮᱱᱟ ᱟᱨ ᱥᱚᱱᱟ ᱡᱷᱩᱨᱤ ᱦᱟᱴ ᱚᱸᱰᱮᱱᱟᱜ ᱡᱚᱛᱚ ᱠᱚ ᱞᱟᱹᱭ ᱟᱫᱤᱧ ᱛᱟᱦᱮᱱᱟ ᱟᱵᱚ ᱦᱚᱲᱟᱜ ᱦᱚᱨᱚᱜ ᱵᱟᱸᱰᱮ ᱠᱚ ᱧᱟᱢᱚᱜᱼᱟ ᱛᱟᱯᱚᱨ ᱨᱚᱵᱤᱱᱫᱨᱚᱱᱟᱛᱷ ᱴᱷᱟᱠᱩᱨᱟᱜ ᱡᱚᱛᱚ ᱡᱤᱱᱤᱥᱮᱢ ᱧᱮᱞ ᱧᱟᱢᱟ ᱡᱟᱦᱟᱸ ᱠᱚ ᱟᱡ ᱮ ᱵᱮᱵᱚᱦᱟᱨ ᱞᱮᱫᱟ ᱟᱨ ᱤᱧ ᱚᱱᱟ ᱠᱚ ᱟᱸᱡᱚᱢ ᱠᱟᱛᱮ ᱟᱹᱰᱤ ᱵᱮᱥ ᱟᱹᱰᱤ ᱱᱟᱯᱟᱭᱤᱧ ᱵᱩᱡᱷᱟᱹᱣ ᱞᱮᱫᱟ